ᱱᱚᱣᱟ ᱟᱵᱚ ᱩᱲᱤᱥᱥᱟ ᱫᱤᱥᱚᱢ ᱨᱮ ᱟᱹᱰᱤ ᱟᱭᱢᱟ ᱞᱮᱠᱟᱱ ᱠᱚ ᱛᱟᱵᱚᱱ ᱢᱮᱱᱟᱜ ᱠᱚᱣᱟ ᱟᱵᱚ ᱨᱮᱱ ᱯᱟᱹᱨᱤᱥ ᱠᱚᱦᱚᱸ ᱠᱤ ᱡᱟᱹᱛᱤ ᱠᱚᱦᱚᱸ ᱟᱫᱚ ᱛᱮ ᱟᱵᱚ ᱟᱹᱫᱤᱵᱟᱥᱤ ᱱᱚᱝᱠᱟ ᱛᱮᱵᱚᱱ ᱟᱹᱥᱩᱞᱚᱜ ᱠᱟᱱᱟ ᱦᱮᱸ ᱚᱠᱚᱭ ᱟᱹᱫᱤᱵᱟᱹᱥᱤ ᱫᱚ ᱟᱵᱚ ᱪᱟᱥᱮᱜᱼᱟ ᱵᱚᱱ ᱪᱟᱥ ᱠᱟᱛᱮᱫ ᱵᱚᱱ ᱠᱟᱹᱢᱤ ᱠᱟᱹᱢᱤ ᱠᱟᱱᱟ ᱟᱨᱵᱚ ᱟᱹᱥᱩᱞᱚᱜ ᱠᱟᱱᱟ ᱟᱨᱦᱚᱸ ᱚᱱᱠᱟᱜᱮ ᱢᱟᱦᱞᱮ ᱠᱚ ᱢᱟᱦᱞᱮ ᱠᱚ ᱢᱮᱱᱟᱜ ᱠᱚᱣᱟ ᱩᱱᱠᱩ ᱫᱚ ᱟᱵᱚ ᱨᱮᱱ ᱟᱹᱫᱤᱵᱟᱹᱥᱤ ᱩᱱᱠᱩ ᱫᱚ ᱛᱟᱵᱚᱱ ᱠᱷᱟᱹᱧᱪᱤ ᱠᱚ ᱵᱮᱱᱟᱣᱟ ᱚᱱᱟ ᱚᱱᱟ ᱜᱮ ᱠᱤᱨᱤᱧ ᱠᱤᱨᱤᱧ ᱟᱹᱠᱷᱨᱤᱧ ᱠᱟᱛᱮᱫ ᱤᱱᱟᱹ ᱠᱚᱛᱮ ᱠᱚ ᱟᱹᱥᱩᱞᱚᱜ ᱠᱟᱱᱟ ᱡᱮ ᱟᱨᱚ ᱠᱩᱝᱠᱟᱹᱞ ᱠᱩᱝᱠᱟᱹᱞ ᱠᱚ ᱟᱨ ᱮᱢᱟᱱ ᱡᱟᱹᱛᱤ ᱵᱷᱮᱜᱟᱨ ᱵᱷᱮᱜᱟᱨ ᱡᱟᱹᱛᱤ ᱢᱮᱱᱟᱜ ᱠᱚᱣᱟ ᱟᱨᱚ ᱩᱱᱠᱩ ᱠᱩᱝᱠᱟᱹᱞ ᱠᱚᱫᱚ ᱴᱩᱠᱩᱡ ᱠᱚ ᱵᱮᱱᱟᱣᱟ ᱴᱩᱠᱩᱡ ᱠᱚ ᱵᱮᱱᱟᱣ ᱠᱟᱛᱮᱫ ᱩᱱᱠᱩ ᱦᱟᱴ ᱠᱚ ᱤᱫᱤᱭᱟ ᱠᱤ ᱟᱹᱠᱷᱨᱤᱧ ᱠᱟᱛᱮᱫ ᱠᱚ ᱡᱚᱢᱟ ᱟᱨ ᱚᱱᱟ ᱥᱟᱶᱛᱮ ᱟᱨᱦᱚᱸ ᱢᱩᱰᱟᱹ ᱠᱚ ᱟᱵᱚ ᱨᱮᱱ ᱡᱟᱦᱟᱸ ᱛᱤᱱᱟᱹᱜ ᱢᱮᱱᱟᱜ ᱠᱚᱣᱟ ᱥᱟᱠᱟᱢ ᱫᱟᱹᱛᱟᱹᱱᱤ ᱟᱹᱠᱷᱨᱤᱧ ᱠᱟᱛᱮᱫ ᱠᱚ ᱟᱹᱥᱩᱞᱚᱜ ᱠᱟᱱᱟ